ᱟᱵᱚ ᱱᱤᱭᱟᱹ ᱢᱟᱞᱫᱟ ᱡᱮᱞᱟ ᱨᱮᱫᱚ ᱟᱭᱢᱟ ᱨᱚᱠᱚᱢ ᱥᱤᱞᱯᱤ ᱢᱮᱱᱟᱜᱼᱟ ᱡᱮᱢᱚᱱ ᱟᱭᱢᱟ ᱨᱚᱠᱚᱢ ᱠᱟᱹᱢᱤ ᱢᱮᱱᱟᱜ ᱛᱟᱵᱚᱱᱟ ᱟᱵᱚ ᱦᱚᱲ ᱡᱮᱦᱮᱛᱩ ᱟᱵᱚ ᱥᱟᱱᱛᱟᱲᱤ ᱫᱚ ᱯᱟᱹᱴᱭᱟᱹ ᱜᱟᱞᱟᱝ ᱡᱚᱱᱚᱜ ᱜᱟᱞᱟᱝ ᱱᱟᱦᱮᱞ ᱵᱮᱱᱟᱣ ᱱᱤᱭᱟᱹ ᱫᱚ ᱟᱵᱚ ᱦᱚᱲ ᱦᱚᱯᱚᱱᱟᱜ ᱥᱤᱞᱯᱤ ᱠᱟᱱ ᱛᱟᱵᱳᱱᱟ ᱱᱤᱭᱟᱹ ᱠᱚ ᱟᱵᱚ ᱦᱚᱲ ᱦᱚᱯᱚᱱ ᱫᱚ ᱵᱟᱵᱚᱱ ᱡᱩᱛ ᱡᱚᱝ ᱠᱷᱟᱱ ᱫᱚ ᱟᱹᱰᱤᱜᱮ ᱟᱹᱰᱤᱜᱮ ᱟᱪᱟᱨ ᱟᱹᱰᱤᱜᱮ ᱠᱚᱥᱴᱚ ᱦᱩᱭᱩᱜᱼᱟ ᱱᱤᱭᱟᱹ ᱠᱚ ᱡᱤᱱᱤᱥ ᱟᱵᱚᱣᱟᱜ ᱥᱟᱶᱛᱮ ᱛᱟᱦᱮᱸ ᱞᱮᱱᱠᱷᱟᱱ ᱫᱚ ᱜᱨᱤᱦᱚᱥᱛᱤ ᱠᱟᱹᱢᱤ ᱱᱟᱦᱮᱞ ᱦᱚᱸ ᱜᱨᱤᱦᱚᱥᱛᱤ ᱠᱟᱹᱢᱤᱨᱮ ᱢᱟᱱᱮ ᱡᱚᱱᱚᱜ ᱯᱟᱹᱴᱭᱟᱹ ᱚᱱᱟ ᱠᱚᱦᱚᱸ ᱚᱲᱟᱜ ᱨᱮᱦᱚᱸ ᱵᱮᱵᱚᱦᱟᱨ ᱡᱤᱱᱤᱥ ᱠᱤᱨᱤᱧ ᱠᱚ ᱵᱟᱝ ᱦᱩᱭᱩᱜᱼᱟ ᱟᱨ ᱯᱚᱭᱥᱟ ᱦᱚᱸ ᱵᱟᱧᱪᱟᱜᱼᱟ